ᱤᱧ ᱫᱚ ᱱᱤᱛᱚᱜ ᱫᱚ ᱪᱮᱢᱵᱟᱨ ᱨᱮ ᱢᱤᱱᱟᱹᱧᱟ ᱦᱮᱸ ᱜᱟᱯᱟ ᱦᱚᱥᱯᱤᱴᱟᱞ ᱨᱤᱧ ᱫᱩᱲᱩᱵ ᱠᱟᱱᱟ ᱛᱚ ᱟᱨ ᱜᱤᱫᱽᱨᱟᱹ ᱫᱚ ᱪᱮᱫ ᱞᱮᱠᱟᱭ ᱨᱩᱣᱟᱹᱜ ᱠᱟᱱ ᱛᱮ ᱟᱪᱪᱷᱟ ᱟᱨ ᱛᱤᱥ ᱠᱷᱚᱱ ᱚᱥᱩᱵᱤᱫᱷᱟ ᱚᱱᱟᱠᱟ ᱟᱨ ᱮᱴᱟᱜ ᱠᱷᱚᱱ ᱡᱟᱦᱟᱸ ᱠᱷᱚᱱ ᱨᱟᱱ ᱵᱤᱱ ᱟᱹᱜᱩ ᱦᱟᱛᱟᱲ ᱟᱫᱮ ᱛᱟᱦᱮᱱᱟ ᱦᱮᱸ ᱛᱟᱦᱚᱞᱮ ᱮᱢᱵᱩᱞᱮᱱᱥ ᱤᱧ ᱠᱳᱞᱟ ᱜᱟᱹᱰᱤ ᱵᱮᱵᱚᱥᱛᱷᱟ ᱢᱮᱱᱟᱜᱼᱟ ᱟᱨ ᱨᱩᱜᱤ ᱛᱟᱦᱚᱞᱮ ᱨᱮᱰᱤ ᱨᱮ ᱫᱚᱦᱚ ᱦᱟᱛᱟᱲ ᱮᱢ